ᱥᱚᱨᱠᱟᱨ ᱴᱷᱮᱱ ᱵᱤᱡᱽᱞᱤ ᱞᱟᱜᱟᱫ ᱛᱮ ᱫᱚᱨᱠᱷᱟᱥᱛᱚ ᱠᱚ ᱡᱚᱢᱟ ᱦᱩᱭᱩᱜᱼᱟ ᱟᱨ ᱪᱟᱥ ᱞᱟᱜᱟᱫ ᱛᱮ ᱚᱱᱟ ᱵᱤᱡᱽᱞᱤ ᱫᱟᱜ ᱠᱚ ᱨᱟᱠᱟᱵᱽ ᱵᱟᱠᱷᱨᱟᱛᱮ ᱵᱤᱡᱽᱞᱤ ᱞᱟᱜᱟᱜᱼᱟ ᱚᱱᱟᱛᱮ ᱥᱚᱨᱠᱟᱨ ᱴᱷᱮᱱ ᱫᱚᱨᱠᱷᱟᱥᱛᱚ ᱡᱚᱢᱟ ᱠᱟᱛᱮ ᱵᱤᱡᱽᱞᱤ ᱵᱚᱱ ᱪᱟᱹᱥᱤ ᱠᱚᱵᱚᱱ ᱧᱟᱢᱟ ᱟᱨ ᱞᱳᱰᱥᱮᱰᱤᱝ ᱦᱩᱭ ᱞᱮᱱᱠᱷᱟᱱ ᱪᱟᱹᱥᱤ ᱠᱚᱣᱟᱜ ᱚᱥᱩᱵᱤᱫᱟ ᱦᱩᱭᱩᱜᱼᱟ ᱪᱟᱥ ᱠᱚ ᱫᱟᱜ ᱨᱮᱱᱟᱜ ᱚᱵᱷᱟᱵᱽᱛᱮ ᱜᱩᱡᱩᱜᱼᱟ